ᱡᱟᱱᱟᱝ ᱵᱟᱝ ᱵᱮᱜᱟᱨ ᱟᱨ ᱠᱷᱮᱞᱳᱰ ᱥᱟᱱᱟᱢ ᱦᱚᱲ ᱠᱚ ᱥᱚᱢᱟᱱ ᱞᱮᱠᱟᱛᱮ ᱥᱮᱞᱮᱫ ᱨᱮ ᱟᱱᱟᱴ ᱥᱚᱞᱦᱮ ᱞᱟᱹᱜᱤᱫ ᱛᱮ ᱤᱧᱟᱹᱜ ᱴᱚᱴᱷᱟ ᱨᱮᱫᱚ ᱡᱟᱦᱟᱸᱭ ᱵᱟᱹᱲᱤᱡᱟ ᱩᱱᱤ ᱫᱚ ᱵᱟᱝ ᱢᱮᱥᱟᱭ ᱦᱩᱭᱩᱜᱼᱟ ᱱᱚᱣᱟ ᱜᱮ ᱟᱹᱨᱤ ᱪᱟᱹᱞᱤ ᱟᱹᱨᱤ ᱫᱚ ᱢᱮᱱᱟᱜᱼᱟ